ᱱᱟᱣᱟ ᱨᱮᱥᱤᱯᱤ ᱤᱫᱤ ᱠᱟᱛᱮ ᱵᱟᱰᱟᱭ ᱞᱟᱹᱜᱤᱫ ᱤᱧ ᱡᱟᱦᱟᱧ ᱤᱥᱤᱱ ᱟᱠᱷᱲᱟ ᱤᱧ ᱯᱟᱸᱡᱟᱭᱟ ᱚᱱᱟ ᱫᱚ ᱦᱩᱭᱩᱜ ᱠᱟᱱᱟ ᱭᱩᱴᱤᱭᱩᱵᱽ ᱱᱚᱣᱟ ᱨᱮᱫᱚ ᱨᱚᱲ ᱢᱮᱥᱟ ᱩᱫᱩᱜᱟᱠᱚ ᱟᱨ ᱟᱹᱰᱤ ᱱᱟᱱᱟ ᱦᱩᱱᱟᱹᱨ ᱤᱥᱤᱱ ᱵᱟᱥᱟᱝ ᱠᱚᱨᱮᱱᱟᱜ ᱨᱮᱥᱤᱯᱤ ᱠᱚ ᱧᱮᱞᱚᱜᱚᱜᱼᱟ ᱟᱨ ᱥᱟᱶᱛᱮ ᱧᱮᱞ ᱥᱟᱶᱛᱮ ᱨᱚᱲ ᱢᱮᱥᱟ ᱫᱚ ᱚᱠᱟᱴᱟᱜ ᱫᱚ ᱪᱮᱫ ᱠᱟᱱᱟ ᱟᱨ ᱛᱤᱱᱟᱹᱜ ᱜᱟᱱ ᱯᱚᱨᱤᱢᱟᱱ ᱛᱮ ᱞᱟᱜᱟᱜᱼᱟ ᱚᱱᱟ ᱠᱷᱟᱹᱛᱤᱨ ᱛᱮ ᱤᱧ ᱫᱚ ᱭᱩᱴᱤᱭᱩᱵᱽ ᱨᱮ ᱧᱮᱞᱟᱹᱧ ᱚᱠᱟᱞᱮᱠᱟᱛᱮ ᱪᱮᱫ ᱨᱮᱥᱤᱯᱤ ᱱᱟᱣᱟ ᱱᱟᱣᱟ ᱠᱚ ᱵᱮᱱᱟᱣ ᱜᱟᱱᱚᱜᱼᱟ ᱟᱨ ᱚᱱᱟ ᱫᱚ ᱚᱠᱟᱞᱮᱠᱟᱛᱮ ᱦᱩᱭᱩᱜᱚᱜᱼᱟ